ᱟᱫᱚ ᱠᱷᱩᱱᱴᱟᱹᱣ ᱢᱤᱫᱴᱮᱱ ᱚᱝᱥᱚ ᱠᱟᱱ ᱛᱟᱵᱳᱱᱟ ᱚᱱᱟ ᱠᱷᱩᱱᱴᱟᱹᱣ ᱵᱟᱨᱮᱛᱮ ᱠᱟᱹᱴᱤᱡ ᱞᱟᱹᱭ ᱟᱸᱡᱚᱢ ᱟᱹᱧ ᱢᱮ ᱠᱷᱩᱱᱴᱟᱹᱣ ᱫᱚ ᱦᱩᱭᱩᱜ ᱠᱟᱱᱟ ᱢᱚᱬᱮ ᱫᱤᱱ ᱵᱷᱤᱛᱨᱤ ᱠᱷᱚᱡ ᱫᱚ ᱢᱚᱬᱮ ᱫᱤᱱ ᱵᱷᱤᱛᱨᱤ ᱠᱷᱚᱡ ᱜᱮ ᱢᱤᱫ ᱫᱤᱱ ᱫᱚ ᱠᱷᱩᱱᱴᱟᱹᱣ ᱟᱫᱚ ᱦᱮᱸ ᱚᱱᱟ ᱠᱷᱩᱱᱴᱟᱹᱣ ᱦᱤᱞᱳᱜ ᱫᱚ ᱫᱮᱥ ᱫᱤᱥᱚᱢ ᱨᱮᱱ ᱦᱚᱲ ᱠᱚᱦᱚᱸ ᱠᱚ ᱦᱮᱡ ᱥᱩᱨᱩᱜᱼᱟ ᱟᱨ ᱤᱭᱟᱹ ᱛᱤᱠᱤᱱ ᱛᱟᱨᱟᱥᱤᱧ ᱫᱚᱵᱚᱱ ᱚᱞᱟ ᱚᱱᱟ ᱚᱞ ᱠᱟᱛᱮ ᱢᱟᱨᱰᱤ ᱜᱷᱟᱥ ᱪᱩᱨᱩᱡ ᱠᱟᱛᱮ ᱜᱚᱲᱟ ᱫᱩᱣᱟᱹᱨ ᱛᱮᱵᱚᱱ ᱤᱫᱤᱭᱟ ᱠᱩᱞᱦᱤ ᱫᱩᱣᱟᱹᱨ ᱠᱷᱚᱱ ᱜᱚᱲᱟ ᱫᱩᱣᱟᱹᱨ ᱦᱮᱸ ᱚᱱᱟ ᱡᱚᱢ ᱡᱚᱢ ᱛᱮ ᱰᱟᱝᱨᱤ ᱠᱚ ᱢᱮᱨᱚᱢ ᱠᱚᱠᱚ ᱡᱚᱠᱷᱚᱱ ᱠᱚ ᱠᱷᱟᱹᱲ ᱠᱚᱣᱟ ᱜᱩᱯᱤ ᱦᱚᱲ ᱩᱱ ᱥᱚᱢᱚᱭ ᱡᱚᱢ ᱡᱚᱢ ᱛᱮᱠᱚ ᱵᱚᱞᱚᱱᱟ ᱛᱟᱨᱯᱚᱨᱮ ᱛᱟᱨᱟᱥᱤᱧ ᱵᱮᱲᱟᱭᱮᱱᱟ ᱦᱮᱸ ᱵᱮᱨ ᱛᱟᱦᱮᱱ ᱨᱮᱜᱮ ᱟᱫᱚ ᱠᱚ ᱠᱷᱩᱱᱴᱟᱹᱣ ᱛᱚᱞ ᱠᱮᱜ ᱠᱚᱣᱟ ᱰᱟᱝᱨᱤ ᱟᱫᱚ ᱠᱷᱩᱱᱴᱟᱹᱣ ᱵᱩᱴᱟᱹ ᱴᱷᱮᱡ ᱦᱚᱸᱠᱚ ᱚᱞ ᱠᱮᱫᱟ ᱚᱞ ᱠᱟᱛᱮ ᱚᱸᱰᱮ ᱦᱚᱸᱠᱚ ᱪᱩᱢᱟᱹᱲᱟᱭᱟ ᱪᱩᱢᱟᱹᱲᱟ ᱠᱟᱛᱮ ᱟᱹᱰᱤ ᱨᱚᱠᱚᱢ ᱥᱮᱨᱮᱧ ᱫᱩᱨᱟᱝ ᱢᱮᱱᱟᱜ ᱟᱠᱟᱜ ᱛᱟᱵᱚᱱᱟ ᱦᱮᱸ ᱟᱨ ᱪᱩᱢᱟᱹᱲᱟ ᱠᱟᱛᱮ ᱠᱚ ᱫᱚᱦᱚ ᱠᱮᱜ ᱠᱚᱜᱮ ᱟᱨ ᱛᱟᱨᱯᱚᱨᱮ ᱪᱟᱨᱦᱟᱣ ᱠᱷᱩᱱᱴᱟᱹᱣ ᱪᱟᱨᱦᱟᱣ ᱠᱚᱠᱚ ᱦᱤᱡᱩᱜᱼᱟ ᱡᱚᱠᱷᱚᱱ ᱟᱫᱚ ᱩᱱᱠᱩ ᱠᱚ ᱪᱟᱨᱦᱟᱣ ᱤᱫᱤ ᱠᱮᱜ ᱠᱚᱣᱟ ᱦᱮᱸ ᱯᱨᱚᱛᱮᱠᱴᱤ ᱫᱩᱣᱟᱹᱨ ᱫᱩᱣᱟᱹᱨ ᱰᱟᱝᱨᱤ ᱠᱚ ᱛᱚᱞ ᱠᱟᱠᱚᱣᱟ ᱡᱷᱚᱛᱚ ᱠᱚ ᱪᱟᱨᱦᱟᱣ ᱠᱟᱛᱮ ᱠᱚ ᱛᱟᱨᱯᱚᱨᱮ ᱠᱚ ᱵᱚᱱᱫᱚ ᱵᱟᱲᱟ ᱠᱟᱜ ᱜᱮ ᱟᱫᱚ ᱥᱚᱨᱦᱟᱭ ᱮᱱᱮᱡ ᱠᱚ ᱫᱷᱩᱨᱟᱹᱣ ᱮᱱ ᱜᱮ ᱱᱤᱭᱟᱹᱜᱮ ᱢᱩᱪᱟᱹᱫ